ᱤᱧ ᱛᱮᱦᱮᱧ ᱤᱧᱟᱹᱜ ᱢᱤᱫᱴᱮᱱ ᱯᱷᱳᱴᱳ ᱵᱚᱞᱮ ᱟᱵᱚ ᱥᱟᱱᱛᱟᱲᱟᱜ ᱴᱮᱰᱤᱥᱚᱱᱟᱞ ᱨᱮ ᱢᱤᱫᱴᱮᱱ ᱭᱩᱴᱩᱵ ᱨᱮᱧ ᱟᱲᱟᱜ ᱞᱮᱫᱟ ᱡᱮ ᱥᱮᱨᱮᱧ ᱵᱷᱤᱰᱭᱳ ᱥᱚᱢᱮᱛ ᱭᱩᱴᱩᱵ ᱨᱮ ᱟᱫᱚ ᱱᱤᱭᱟᱹ ᱠᱚ ᱱᱟᱣᱟ ᱥᱮᱨᱮᱧ ᱠᱟᱱᱟ ᱴᱚᱞᱟ ᱯᱟᱲᱟ ᱨᱮᱱᱟᱜ ᱱᱤᱭᱟᱹ ᱠᱚ ᱵᱚᱞᱮ ᱥᱳᱥᱟᱞ ᱢᱤᱰᱤᱭᱟ ᱨᱮ ᱵᱱᱟᱝ ᱫᱚᱦᱚ ᱞᱮᱠᱷᱟᱡ ᱫᱚ ᱱᱤᱭᱟᱹ ᱠᱚ ᱞᱟᱭ ᱞᱟᱠᱪᱟᱨ ᱥᱮ ᱮᱱᱮᱡ ᱥᱮᱨᱮᱧ ᱠᱚᱫᱚ ᱟᱫᱽ ᱪᱟᱵᱟᱜᱼᱟ ᱡᱟᱨ ᱠᱟᱨᱚᱱᱮ ᱛᱮᱦᱮᱧ ᱫᱤᱥᱚᱢ ᱦᱚᱲ ᱛᱟᱞᱟᱨᱮ ᱯᱷᱮᱥᱵᱩᱠ ᱢᱮᱱᱮᱡ ᱠᱟᱱ ᱭᱩᱴᱩᱵ ᱢᱟᱫᱽᱫᱷᱚᱢᱛᱮ ᱪᱷᱚᱲᱟᱣ ᱜᱚᱫ ᱠᱟᱜ ᱛᱮ ᱟᱫᱚ ᱚᱱᱛᱮᱧ ᱪᱷᱚᱲᱟᱣ ᱜᱚᱫ ᱠᱟᱜᱛᱮ ᱟᱫᱚ ᱛᱮᱦᱮᱧ ᱵᱚᱞᱮ ᱫᱤᱥᱚᱢ ᱦᱚᱲ ᱛᱟᱞᱟᱨᱮ ᱞᱩᱛᱩᱨ ᱛᱮ ᱪᱟᱞᱟᱣ ᱟᱨ ᱢᱮᱫ ᱛᱮᱠᱚ ᱧᱮᱞᱟ ᱛᱮᱦᱮᱧ ᱱᱤᱭᱟᱹ ᱡᱤᱱᱤᱥ ᱞᱟᱭ ᱞᱟᱠᱪᱟᱨ ᱵᱟᱝ ᱟᱫᱚᱯᱜ ᱞᱟᱹᱜᱤᱫᱛᱮ ᱛᱮᱦᱮᱧ ᱚᱱᱟ ᱵᱷᱤᱰᱭᱳᱧ ᱟᱯᱞᱳᱰ ᱠᱟᱫᱟ